ᱚᱠᱚᱭ ᱠᱚ ᱱᱟᱣᱟ ᱱᱟᱣᱟ ᱯᱟᱭᱨᱟᱜ ᱠᱚ ᱪᱮᱫ ᱠᱟᱫᱟ ᱛᱚ ᱩᱱᱠᱩ ᱫᱚ ᱰᱷᱮᱨ ᱫᱟᱜ ᱨᱮ ᱰᱷᱮᱨ ᱫᱟᱜ ᱨᱮ ᱯᱟᱭᱨᱟᱜ ᱵᱟᱝ ᱴᱷᱤᱠᱟ ᱟᱨ ᱡᱚᱠᱷᱚᱱ ᱧᱚᱜ ᱜᱮᱭᱟ ᱛᱚ ᱚᱸᱰᱮ ᱦᱚᱸ ᱵᱟᱝ ᱴᱷᱤᱠᱟ ᱪᱮᱫᱟᱜ ᱥᱮ ᱵᱟᱠᱷᱟᱡ ᱫᱚ ᱚᱸᱰᱮ ᱜᱮᱭ ᱩᱱᱩᱢᱚᱜᱼᱟᱭ ᱥᱮ ᱡᱟᱦᱟᱱᱟᱜ

ᱠᱷᱩᱛᱤ ᱦᱩᱭᱩᱜᱼᱟ